ᱦᱮᱞᱳ ᱚᱠᱚᱭᱮᱢ ᱨᱚᱲ ᱮᱫᱟ ᱦᱮᱸ ᱤᱧ ᱫᱚ ᱰᱟᱠᱛᱟᱨ ᱠᱟᱹᱱᱟᱹᱧ ᱟᱢ ᱫᱚ ᱚᱠᱟ ᱠᱷᱚᱱ ᱮᱢ ᱨᱚᱲ ᱮᱫᱟ ᱚᱻ ᱚ ᱠᱚᱲᱟᱢ ᱦᱟᱹᱥᱩᱭᱮᱫ ᱢᱮᱭᱟ ᱦᱮᱸ ᱢᱮᱱᱟᱜ ᱜᱮᱭᱟ ᱦᱮᱸ ᱠᱚᱲᱟᱢ ᱦᱟᱹᱥᱩ ᱨᱮᱭᱟᱜ ᱫᱚ ᱪᱷᱚᱵᱤ ᱦᱩᱭᱩᱜᱼᱟ ᱪᱷᱚᱵᱤ ᱠᱟᱛᱮ ᱧᱮᱞᱟᱭ ᱰᱟᱠᱛᱟᱨ ᱪᱮᱫ ᱠᱟᱱᱟ ᱠᱟᱨᱚᱱ ᱚᱱᱟ ᱠᱟᱨᱚᱱ ᱧᱮᱞ ᱠᱟᱛᱮ ᱛᱟᱯᱚᱨ ᱨᱟᱱ ᱮᱢᱚᱜ ᱦᱩᱭᱩᱜᱼᱟ ᱨᱟᱱ ᱠᱚ ᱚᱞ ᱦᱩᱭᱩᱜᱼᱟ ᱦᱮᱸ ᱚᱱᱟ ᱦᱚᱸ ᱦᱩᱭᱩᱜ ᱜᱮᱭᱟ ᱦᱮᱸ ᱚᱯᱟᱨᱮᱥᱚᱱ ᱠᱚᱨᱮᱱᱟᱜ ᱦᱚᱸ ᱦᱩᱩᱜ ᱜᱮᱭᱟ ᱡᱚᱛᱚ ᱞᱮᱠᱟᱱᱟᱜ ᱜᱮ ᱪᱤᱠᱤᱥᱥᱟ ᱫᱚ ᱦᱩᱭᱩᱜ ᱠᱟᱱᱟ ᱪᱮᱫ ᱨᱮᱭᱟᱜ ᱮᱢ ᱞᱟᱹᱭ ᱠᱮᱫᱟ ᱦᱮᱸ ᱡᱚᱛᱚ ᱡᱚᱛᱚ ᱞᱮᱠᱟᱱᱟᱜ ᱨᱳᱜᱽ ᱨᱮᱭᱟᱜ ᱜᱮ ᱵᱮᱵᱚᱥᱛᱷᱟ ᱢᱮᱱᱟᱜᱼᱟ ᱦᱩᱸ ᱡᱚᱛᱚ ᱰᱟᱠᱛᱟᱨ ᱠᱚᱣᱟᱜ ᱦᱚᱸ ᱵᱮᱵᱚᱥᱛᱷᱟ ᱢᱮᱱᱟᱜᱼᱟ ᱟᱨ ᱮᱢᱟᱨᱡᱮᱱᱥᱤ ᱨᱩᱜᱤ ᱞᱟᱹᱜᱤᱫ ᱜᱟᱹᱰᱤ ᱦᱚᱸ ᱢᱮᱱᱟᱜᱼᱟ ᱡᱚᱛᱚ ᱞᱮᱠᱟᱱᱟᱜ ᱜᱮ ᱵᱮᱵᱚᱥᱛᱷᱟ ᱢᱮᱱᱟᱜᱼᱟ ᱚ ᱱᱚᱣᱟ ᱫᱚ ᱥᱚᱨᱠᱟᱨᱤ ᱥᱚᱨᱠᱟᱨᱤ ᱦᱚᱸᱥᱯᱤᱴᱟᱞ ᱠᱟᱱᱟ ᱛᱚ ᱟᱫᱚ ᱠᱷᱚᱨᱪᱟ ᱯᱟᱛᱤ ᱫᱚ ᱵᱟᱝ ᱞᱟᱜᱟᱜᱼᱟ ᱞᱟᱜᱟᱣ ᱫᱚ ᱦᱮᱸ ᱵᱟᱝ ᱞᱟᱜᱟᱜᱼᱟ ᱚ ᱦᱮᱸ ᱱᱟᱢᱵᱟᱨᱤᱧ ᱞᱟᱹᱭᱟᱯᱮ ᱠᱟᱱᱟ ᱚᱱᱟ ᱱᱟᱢᱵᱟᱨ ᱛᱮᱯᱮ ᱯᱷᱳᱱᱟ ᱮᱢᱵᱩᱞᱮᱱᱥ ᱜᱟᱹᱰᱤ ᱪᱟᱞᱟᱜᱼᱟ ᱮᱠᱥᱚ ᱫᱩᱭ ᱱᱟᱢᱵᱟᱨ ᱛᱮᱯᱮ ᱯᱷᱳᱱᱟ ᱮᱠᱥᱚ ᱫᱩᱭ ᱱᱟᱢᱵᱟᱨ ᱛᱮᱯᱮ ᱯᱷᱳᱱ ᱞᱮᱠᱷᱟᱱ ᱜᱮ ᱜᱟᱹᱰᱤ ᱪᱟᱞᱟᱜᱼᱟ ᱟᱯᱮ ᱚᱲᱟᱜ ᱦᱟᱹᱨᱤᱡ ᱦᱮᱸ ᱡᱚᱛᱚ ᱴᱷᱤᱠᱟᱹᱱᱟ ᱯᱮ ᱞᱟᱹᱭᱟ ᱟᱭᱟ ᱜᱟᱹᱰᱤ ᱰᱷᱟᱭᱵᱷᱟᱨ ᱦᱮᱸ ᱴᱷᱤᱠᱜᱮᱭᱟ ᱛᱟᱦᱚᱞᱮ ᱯᱷᱳᱱ ᱯᱮ ᱱᱟᱜ ᱦᱮᱸ ᱢᱟ ᱛᱚᱵᱮ ᱫᱚᱦᱚᱭᱫᱟ